ᱤᱧ ᱢᱤᱫᱴᱟᱝ ᱟᱹᱰᱤ ᱨᱚᱢᱚᱡᱽ ᱥᱟᱸᱜᱷᱟᱨᱡᱚᱝᱤᱧ ᱪᱟᱞᱟᱣ ᱞᱮᱱᱟ ᱡᱟᱦᱟᱸᱫᱚ ᱦᱩᱭᱩᱜ ᱠᱟᱱᱟ ᱰᱟᱱᱰᱵᱳᱥ ᱰᱟᱦᱟᱨᱰᱤ ᱢᱤᱫᱴᱟᱝ ᱧᱩᱛᱩᱢᱟᱱ ᱟᱛᱳ ᱡᱟᱦᱟᱸᱨᱮ ᱚᱞ ᱜᱩᱨᱩ ᱯᱚᱸᱰᱮᱛ ᱨᱚᱜᱷᱩᱱᱟᱛᱷ ᱢᱩᱨᱢᱩᱭ ᱡᱟᱱᱟᱢ ᱞᱮᱱᱟ ᱟᱫᱚ ᱩᱱᱤᱭᱟᱜ ᱡᱟᱱᱟᱢ ᱢᱟᱦᱟ ᱵᱟᱹᱭᱥᱟᱹᱠᱷ ᱠᱩᱱᱟᱹᱢᱤ ᱢᱟᱱᱟᱣ ᱞᱟᱹᱜᱤᱫᱞᱮ ᱥᱮᱱᱞᱮᱱᱟ ᱚᱸᱰᱮ ᱥᱮᱱ ᱠᱟᱛᱮᱫ ᱟᱹᱰᱤ ᱨᱟᱹᱥᱠᱟᱹᱜᱮ ᱵᱩᱡᱷᱟᱹᱣᱠᱮᱫᱼᱟ ᱚᱸᱰᱮ ᱥᱮᱱᱮᱱᱟᱞᱮ ᱥᱮᱱ ᱛᱚᱨᱟ ᱟᱞᱮ ᱛᱩᱢᱫᱟᱜᱼᱴᱟᱢᱟᱠᱛᱮ ᱟᱹᱰᱤᱠᱚ ᱫᱟᱨᱟᱢᱫᱟᱜ ᱠᱮᱫ ᱞᱮᱭᱟ ᱟᱹᱰᱤᱠᱚ ᱫᱟᱨᱟᱢᱫᱟᱜ ᱠᱮᱫᱞᱮᱭᱟ ᱫᱟᱨᱟᱢᱫᱟᱜ ᱯᱚᱨᱮ ᱟᱞᱮ ᱥᱮᱱ ᱠᱟᱛᱮᱫ ᱚᱸᱰᱮ ᱪᱮᱛᱟᱱᱼᱞᱟᱛᱟᱨ ᱯᱩᱠᱷᱨᱤᱨᱮ ᱡᱟᱸᱜᱟᱞᱮ ᱟᱹᱨᱩᱵᱮᱱᱟ ᱩᱢᱮᱱᱟᱞᱮ ᱟᱨ ᱚᱸᱰᱮ ᱟᱠᱤᱱᱟᱜ ᱜᱩᱨᱩ ᱵᱟᱵᱟᱦᱟᱜ ᱯᱟᱸᱡᱟ ᱯᱚᱨᱟᱱᱤᱨᱮ ᱵᱟᱦᱟᱢᱟᱢᱟᱞᱮ ᱟᱨᱟᱣᱠᱮᱫᱼᱟ ᱟᱨ ᱚᱸᱰᱮᱞᱮ ᱜᱚᱰᱼᱡᱚᱦᱟᱨᱮᱱᱟ ᱟᱨ ᱡᱟᱦᱟᱱᱟᱜ ᱵᱚᱸᱜᱟ ᱥᱟᱢᱟᱱᱠᱚᱞᱮ ᱤᱫᱤᱞᱮᱫᱟᱼᱟ ᱚᱱᱟᱠᱚ ᱚᱱᱟ ᱯᱤᱸᱰᱤ ᱨᱮᱞᱮ ᱵᱚᱸᱜᱟ ᱠᱮᱫᱼᱟ ᱟᱨ ᱞᱟᱭᱤᱱ ᱼᱞᱟᱭᱤᱱ ᱛᱮᱞᱮ ᱥᱮᱱᱮᱱᱟ ᱟᱨ ᱟᱡᱟᱜ ᱡᱟᱦᱟᱸ ᱚᱲᱟᱜᱨᱮ ᱫᱩᱲᱩᱵ ᱠᱟᱛᱮᱫ ᱦᱤᱛᱟᱹᱞ ᱯᱩᱛᱷᱤᱭ ᱚᱞ ᱞᱮᱫᱼᱟ ᱚᱱᱟ ᱚᱲᱟᱜᱨᱮ ᱵᱚᱞᱚ ᱠᱟᱛᱮᱫᱞᱮ ᱜᱚᱰᱼᱡᱚᱦᱟᱨᱮᱱᱟ ᱟᱨᱞᱮ ᱚᱰᱳᱠᱮᱱᱟ ᱟᱨ ᱚᱰᱳᱠᱵᱟᱲᱟ ᱠᱟᱛᱮᱫ ᱚᱸᱰᱮᱱᱟᱜ ᱥᱟᱡᱟᱣᱠᱚᱞᱮ ᱧᱮᱞᱠᱮᱫᱼᱟ ᱥᱟᱡᱟᱣᱠᱚ ᱧᱮᱞ ᱵᱟᱲᱟ ᱠᱟᱛᱮᱫ ᱟᱞᱮᱫᱚ ᱟᱨ ᱵᱷᱳᱜᱽ ᱡᱚᱢᱠᱚ ᱦᱚᱦᱚᱣᱟᱫ ᱞᱮᱭᱟ ᱵᱷᱳᱜᱽᱠᱚ ᱡᱚᱢ ᱵᱟᱲᱟ ᱠᱟᱛᱮᱫ ᱚᱸᱰᱮ ᱠᱷᱚᱱ ᱢᱤᱫ ᱞᱟᱭᱤᱱ ᱼᱞᱟᱭᱤᱱᱛᱮᱜᱮ ᱟᱨᱦᱚᱸᱞᱮ ᱨᱩᱣᱟᱹᱲᱮᱱᱛᱮ ᱟᱨᱦᱚᱸ ᱟᱞᱮᱫᱚ ᱟᱡᱟᱜ ᱚᱲᱟᱜ ᱧᱮᱧᱮᱞ ᱞᱮ ᱪᱟᱞᱟᱣᱮᱱᱟ ᱡᱟᱦᱟᱸ ᱥᱤᱸᱡᱚ ᱵᱩᱴᱟᱹ ᱞᱟᱛᱟᱨ ᱨᱮ ᱟᱡ ᱫᱩᱲᱩᱵ ᱠᱟᱛᱮᱫ ᱵᱚᱸᱜᱟᱛᱟᱞᱟ ᱞᱮᱱᱟ ᱚᱱᱟ ᱥᱤᱸᱡᱚ ᱫᱟᱨᱮ ᱵᱩᱴᱟᱹᱨᱮ ᱟᱜᱚᱨᱵᱟᱹᱛᱤᱠᱚ ᱡᱮᱨᱮᱫ ᱠᱟᱛᱮᱫ ᱩᱱᱤᱞᱮ ᱩᱭᱦᱟᱹᱨ ᱠᱮᱫᱮᱭᱟ ᱟᱨ ᱦᱤᱛᱟᱹᱞ ᱞᱮ ᱱᱮᱦᱚᱨᱠᱮᱫᱼᱟ ᱦᱤᱛᱟᱹᱞ ᱱᱮᱦᱚᱨ ᱯᱚᱨᱮ ᱚᱸᱰᱮᱞᱮ ᱫᱷᱩᱲᱟᱹ ᱫᱷᱩᱯ ᱯᱚᱨᱮ ᱦᱮᱡᱮᱱᱟᱞᱮ ᱟᱡᱟᱜ ᱚᱲᱟᱜ ᱡᱟᱦᱟᱸᱨᱮ ᱟᱡᱮ ᱛᱟᱦᱮᱱᱟ ᱚᱸᱰᱮ ᱵᱚᱞᱚ ᱠᱟᱛᱮᱫ ᱟᱜᱚᱨᱵᱟᱹᱛᱤ ᱟᱡᱟᱜ ᱪᱤᱛᱟᱹᱨ ᱨᱮ ᱟᱜᱚᱨᱵᱟᱹᱛᱤᱞᱮ ᱞᱟᱜᱟᱣᱠᱮᱫᱼᱟ ᱞᱟᱜᱟᱣ ᱵᱟᱲᱟ ᱠᱟᱛᱮᱫ ᱚᱸᱰᱮ ᱠᱷᱚᱱᱞᱮ ᱚᱰᱳᱠᱮᱱᱟ ᱟᱨ ᱚᱰᱳᱠ ᱠᱟᱛᱮᱫ ᱠᱩᱞᱦᱤᱨᱮ ᱥᱮᱨᱮᱧᱼᱥᱮᱨᱮᱧᱛᱮᱞᱮ ᱨᱩᱣᱟᱹᱲᱮᱱᱟ ᱟᱫᱚ ᱚᱸᱰᱮᱜᱮ